ᱫᱷᱚᱱ ᱫᱩᱨᱤᱵ ᱫᱚ ᱱᱤᱭᱟᱹ ᱟᱞᱮ ᱤᱭᱟᱹ ᱨᱮᱫᱚ ᱦᱟᱥᱯᱟᱛᱟᱞ ᱩᱯᱚᱼᱥᱟᱥᱛᱷᱚ ᱠᱮᱱᱫᱨᱚ ᱠᱚᱫᱚ ᱦᱟᱥᱯᱟᱛᱟᱞ ᱠᱚᱨᱮ ᱢᱮᱱᱟᱭ ᱜᱮᱭᱟ ᱟᱨ ᱟᱞᱮ ᱴᱚᱴᱷᱟ ᱠᱚᱨᱮᱱ ᱦᱚᱲ ᱠᱚ ᱞᱟᱹᱜᱤᱫ ᱫᱚ ᱟᱹᱰᱤ ᱱᱟᱯᱟᱭ ᱜᱮᱭᱟ ᱟᱹᱰᱤ ᱵᱮᱥ ᱮ ᱮᱥᱮᱨᱮᱫ ᱠᱚᱣᱟ ᱟᱨ ᱟᱨ ᱟᱞᱮ ᱴᱚᱴᱷᱟ ᱨᱮᱱ ᱞᱟᱹᱜᱤᱫ ᱞᱟᱦᱟᱛᱮᱱ ᱦᱚᱲ ᱠᱚ ᱴᱷᱮᱱ ᱟᱸᱡᱚᱢ ᱵᱟᱲᱟ ᱟᱠᱟᱱᱟ ᱚᱱᱠᱟ ᱤᱱᱟᱹᱜᱟᱱ ᱴᱤᱠᱟᱹ ᱥᱮ ᱯᱳᱞᱤᱭᱳ ᱴᱤᱠᱟᱹ ᱵᱟᱝᱠᱚ ᱦᱟᱛᱟᱣ ᱮᱫ ᱛᱟᱦᱮᱱᱟ ᱱᱮᱛᱟᱨ ᱫᱚ ᱮᱠᱟᱞ ᱛᱮᱜᱮ ᱴᱤᱠᱟᱹ ᱫᱚ ᱦᱟᱛᱟᱣ ᱡᱟᱹᱨᱩᱲᱤ ᱠᱟᱱᱟ ᱟᱹᱰᱤ ᱢᱚᱡᱽ ᱡᱤᱱᱤᱥ ᱠᱟᱱᱟ ᱴᱤᱠᱟᱹ ᱴᱤᱠᱟᱹ ᱦᱟᱛᱟᱣ ᱛᱮᱜᱮ ᱡᱟᱹᱨᱩᱲᱤ ᱠᱟᱱᱟ ᱠᱟᱹᱴᱤᱡ ᱠᱷᱚᱱ ᱯᱟᱸᱪ ᱵᱚᱪᱷᱚᱨ ᱫᱷᱟᱹᱵᱤᱡ ᱴᱤᱠᱟᱹ ᱢᱮᱱ ᱜᱟᱱᱚᱜᱼᱟ ᱡᱮ ᱢᱚᱬᱮᱴᱤ ᱴᱤᱠᱟᱹ ᱫᱚ ᱮᱠᱫᱚᱢ ᱦᱟᱛᱟᱣ ᱞᱟᱹᱠᱛᱤ ᱠᱟᱱᱟ ᱟᱹᱰᱤ ᱱᱟᱯᱟᱭ ᱠᱟᱱ ᱜᱮᱭᱟ ᱡᱤᱱᱤᱥ ᱠᱟᱱ ᱜᱮᱭᱟ ᱴᱤᱠᱟᱹ